ᱛᱷᱟᱹᱱᱤᱛ ᱵᱤᱨᱤᱫ ᱥᱮ ᱠᱟᱹᱨᱩ ᱵᱤᱨᱤᱫᱽ ᱫᱚ ᱯᱩᱨᱩᱞᱤᱭᱟᱹ ᱦᱚᱱᱚᱛ ᱞᱟᱹᱜᱤᱫ ᱵᱷᱮᱜᱟ ᱨᱟ ᱪᱮᱫᱟᱜ ᱥᱮ ᱯᱩᱨᱩᱞᱤᱭᱟᱹ ᱡᱮᱞᱟ ᱨᱮᱫᱚ ᱟᱭᱢᱟ ᱞᱮᱠᱟᱱ ᱡᱮᱢᱚᱱ ᱥᱮᱸᱫᱽᱨᱟ ᱢᱮᱱᱟᱜ ᱠᱟᱫᱟ ᱮᱱᱮᱡ ᱥᱮᱨᱮᱧ ᱥᱟᱱᱟᱢᱟᱜ ᱜᱮ ᱢᱮᱱᱠᱷᱟᱱ ᱯᱩᱨᱩᱞᱤᱭᱟᱹ ᱡᱮᱞᱟᱨᱮ ᱡᱟᱦᱟᱸ ᱡᱤᱱᱤᱥ ᱦᱩᱭᱩᱜᱼᱟ ᱚᱱᱟ ᱡᱤᱱᱤᱥ ᱮᱴᱟᱜ ᱡᱮᱞᱟ ᱨᱮᱥᱮ ᱮᱴᱟᱜ ᱯᱚᱱᱚᱛ ᱨᱮᱫᱚ ᱵᱟᱭ ᱧᱮᱞᱚᱜᱼᱟ ᱮᱴᱟᱜ ᱯᱚᱱᱚᱛ ᱨᱮᱫᱚ ᱡᱟᱹᱥᱛᱤ ᱵᱟᱝᱠᱚ ᱢᱟᱱᱟᱣ ᱛᱟᱦᱮᱱᱟ ᱛᱚ ᱯᱩᱨᱩᱞᱤᱭᱟᱹ ᱟᱡᱳᱫᱤᱭᱟᱹ ᱵᱩᱨᱩ ᱨᱮᱦᱚᱸ ᱡᱮᱢᱚᱱ ᱟᱡᱳᱫᱤᱭᱟᱹ ᱵᱩᱨᱩ ᱨᱮᱦᱚᱸ ᱥᱮᱸᱫᱽᱨᱟ ᱞᱟᱜᱟᱜᱼᱟ ᱯᱤᱲᱦᱤ ᱪᱮᱛᱟᱱ ᱯᱤᱲᱦᱤ ᱠᱷᱚᱱᱜᱮ ᱥᱮᱸᱫᱽᱨᱟ ᱦᱚᱸ ᱦᱮᱡ ᱟᱹᱜᱩ ᱠᱟᱱᱟ ᱡᱮ ᱱᱚᱜᱼᱚᱸᱭ ᱥᱮᱸᱫᱽᱨᱟ ᱦᱚᱸ ᱢᱟᱱᱟᱣ ᱤᱫᱤᱜ ᱠᱟᱱ ᱜᱮᱭᱟ ᱯᱤᱲᱦᱤ ᱪᱮᱛᱟᱱ ᱯᱤᱦᱤ ᱠᱷᱚᱱᱜᱮ ᱦᱮᱡ ᱟᱹᱜᱩ ᱠᱟᱱᱟ ᱟᱨ ᱯᱤᱲᱦᱤ ᱪᱮᱛᱟᱱ ᱯᱤᱲᱦᱤ ᱪᱟᱞᱟᱜ ᱠᱟᱱ ᱜᱮᱭᱟ ᱥᱮ ᱪᱟᱨᱪᱟᱣ ᱟᱠᱟᱫ ᱰᱟᱦᱟᱨ ᱨᱮᱜᱮ ᱢᱮᱱᱟᱜ ᱠᱟᱫᱟ ᱛᱚ ᱚᱱᱠᱟᱜᱮ ᱯᱩᱨᱩᱞᱤᱭᱟᱹ ᱡᱮᱞᱟᱨᱮ ᱡᱟᱹᱥᱛᱤ ᱧᱮᱞᱚᱜᱼᱟ ᱥᱮᱸᱫᱽᱨᱟ ᱟᱨ ᱟᱨᱦᱚᱸ ᱧᱮᱞᱚᱜᱼᱟ ᱪᱷᱳ ᱮᱱᱮᱡ ᱪᱷᱳ ᱮᱱᱮᱡ ᱦᱚᱸ ᱯᱩᱨᱩᱞᱤᱭᱟ ᱡᱮᱞᱟ ᱨᱮᱫᱚ ᱟᱭᱢᱟᱜᱮ ᱦᱩᱭᱩᱜᱼᱟ ᱡᱟᱹᱥᱛᱤ ᱜᱮ ᱯᱩᱨᱩᱞᱤᱭᱟᱹ ᱡᱮᱞᱟ ᱡᱮᱞᱟ ᱨᱮᱫᱚ ᱢᱮᱱᱟᱜ ᱠᱟᱫᱟ ᱢᱮᱱᱠᱷᱟᱱ ᱪᱷᱳ ᱮᱱᱮᱡ ᱮᱴᱟᱜ ᱡᱮᱞᱟ ᱨᱮᱫᱚ ᱵᱟᱭ ᱧᱮᱞᱚᱜᱼᱟ ᱥᱮ ᱮᱴᱟᱜ ᱯᱚᱱᱚᱛ ᱨᱮᱫᱚ ᱵᱟᱭ ᱧᱮᱞᱚᱜᱼᱟ ᱟᱨ ᱚᱱᱠᱟᱜᱮ ᱡᱮᱢᱚᱱ ᱵᱟᱦᱟ ᱥᱚᱨᱦᱟᱭ ᱨᱮᱦᱚᱸ ᱵᱟᱦᱟ ᱨᱮᱦᱚᱸ ᱯᱷᱟᱹᱜᱩᱱ ᱵᱚᱸᱜᱟ ᱨᱮᱦᱚᱸ ᱯᱷᱟᱹᱜᱩᱱ ᱥᱚᱨᱦᱟᱭ ᱨᱮᱦᱚᱸ ᱚᱱᱟᱛᱮᱫᱚ ᱡᱟᱹᱥᱛᱤ ᱜᱮ ᱢᱟᱱᱟᱣ ᱦᱩᱭᱩᱜ ᱛᱟᱦᱮᱱ ᱪᱮᱫᱟᱜ ᱥᱮ ᱮᱴᱟᱜ ᱡᱮᱞᱟ ᱨᱮᱫᱚ ᱯᱩᱨᱩᱞᱤᱭᱟ ᱡᱮᱞᱟ ᱨᱮᱫᱚ ᱡᱟᱹᱥᱛᱤ ᱠᱚ ᱢᱟᱱᱟᱣᱟ ᱢᱮᱱᱠᱷᱟᱱ ᱮᱴᱟᱜ ᱡᱮᱞᱟ ᱨᱮᱫᱚ ᱵᱟᱝᱠᱚ ᱢᱟᱱᱟᱣ ᱛᱟᱦᱮᱸᱜ ᱱᱚᱝᱠᱟ ᱫᱚ ᱵᱟᱦᱟ ᱦᱚᱸ ᱥᱚᱦᱨᱟᱭ ᱦᱚᱸ ᱚᱱᱠᱟᱜᱮ ᱢᱚᱬᱮ ᱥᱤᱧ ᱢᱚᱬᱮ ᱧᱤᱫᱟᱹ ᱮᱱᱮᱡ ᱞᱟᱜᱟᱜᱼᱟ ᱛᱚ ᱚᱱᱟᱦᱚᱸ ᱚᱱᱟᱜᱮ ᱪᱟᱞᱟᱣ ᱟᱠᱟᱱ ᱚᱱᱠᱟᱜᱮ ᱪᱟᱞᱟᱜ ᱠᱟᱱᱟ ᱥᱮ ᱚᱱᱠᱟ ᱜᱮ ᱢᱟᱱᱟᱣ ᱟᱠᱟᱫ ᱨᱮᱜᱮ ᱢᱮᱱᱟᱜ ᱠᱟᱫᱟ ᱟᱨ ᱢᱟᱱᱟᱣᱮᱜ ᱜᱮᱭᱟᱞᱮ ᱛᱚ ᱡᱟᱹᱥᱛᱤ ᱜᱮ ᱧᱮᱞᱚᱜᱼᱟ ᱯᱩᱨᱩᱞᱤᱭᱟᱹ ᱡᱮᱞᱟ ᱨᱮᱫᱚ ᱮᱱᱮᱡ ᱥᱮᱨᱮᱧ ᱦᱚᱸ ᱟᱨ ᱪᱷᱳ ᱮᱱᱮᱡ ᱦᱚᱸ ᱪᱷᱳ ᱮᱱᱮᱡ ᱦᱚᱸ ᱯᱤᱲᱦᱤ ᱪᱮᱛᱟᱱ ᱯᱤᱲᱦᱤ ᱦᱮᱡ ᱠᱟᱱᱟ ᱟᱨ ᱱᱤᱛᱚᱜ ᱪᱟᱨᱪᱟᱣ ᱤᱫᱤᱭ ᱠᱟᱱᱟ ᱪᱟᱨᱪᱟᱣ ᱟᱠᱟᱱ ᱰᱟᱦᱟᱨ ᱨᱮᱜᱮ ᱢᱮᱱᱟᱜ ᱠᱟᱫᱟ ᱪᱷᱳ ᱮᱱᱮᱡ ᱦᱚᱸ ᱛᱚ ᱱᱚᱜᱼᱚᱸᱭ ᱪᱟᱞᱟᱜ ᱠᱟᱱ ᱜᱮᱭᱟ ᱱᱤᱛᱚᱜ ᱦᱚᱸ ᱪᱷᱳ ᱮᱱᱮᱡ ᱪᱟᱞᱟᱜ ᱠᱟᱱ ᱨᱮᱜᱮ ᱢᱮᱱᱟᱜ ᱠᱟᱫᱟ ᱟᱨ ᱚᱱᱠᱟᱜᱮ ᱥᱮᱸᱫᱽᱨᱟ ᱦᱚᱸ ᱪᱟᱞᱟᱜ ᱠᱟᱱ ᱜᱮᱭᱟ ᱵᱟᱦᱟ ᱥᱚᱦᱨᱟᱭ ᱦᱚᱸ ᱚᱱᱠᱟᱜᱮ ᱪᱟᱞᱟᱜ ᱠᱟᱱᱟ ᱛᱚ ᱮᱴᱟᱜ ᱡᱮᱞᱟ ᱨᱮᱫᱚ ᱱᱚᱝᱠᱟ ᱵᱟᱭ ᱧᱮᱞᱚᱜ ᱜᱮᱭᱟ ᱱᱚᱰᱮᱫᱚ ᱡᱟᱹᱥᱛᱤ ᱜᱮ ᱧᱮᱞᱚᱜ ᱠᱟᱱᱟ ᱵᱟᱦᱟ ᱥᱚᱦᱨᱟᱭ ᱮᱱᱮᱡ ᱥᱮᱨᱮᱧ ᱥᱮᱸᱫᱽᱨᱟ ᱥᱮᱸᱫᱽᱨᱟ ᱦᱚᱸ ᱵᱚᱪᱷᱚᱨ ᱠᱮ ᱵᱚᱪᱷᱚᱨ ᱦᱩᱭᱩᱜ ᱜᱮᱭᱟ ᱟᱡᱳᱫᱤᱭᱟᱹ ᱵᱩᱨᱩ ᱨᱮᱫᱚ ᱛᱚ ᱟᱡᱳᱫᱤᱭᱟᱹ ᱵᱩᱨᱩ ᱧᱩᱛᱩᱢ ᱛᱮᱦᱚᱸ ᱮᱴᱟᱜ ᱨᱮᱫᱚ ᱵᱟᱹᱱᱩᱜ ᱠᱟᱫᱟ ᱥᱮ ᱮᱴᱟᱜ ᱨᱮ ᱚᱱᱟ ᱟᱡᱳᱫᱤᱭᱟᱹ ᱵᱩᱨᱩ ᱧᱩᱛᱩᱢ ᱮᱴᱟᱜ ᱯᱚᱱᱚᱛ ᱨᱮᱫᱚ ᱵᱟᱹᱱᱩᱜ ᱟᱥᱮ ᱮᱴᱟᱜ ᱯᱚᱱᱚᱛ ᱨᱮ ᱵᱟᱝᱠᱚ ᱥᱮᱸᱫᱽᱨᱟᱭ ᱛᱟᱦᱮᱱ ᱱᱚᱣᱟ ᱟᱡᱳᱫᱤᱭᱟᱹ ᱵᱩᱨᱩ ᱨᱮᱫᱚ ᱡᱟᱹᱥᱛᱤ ᱜᱮ ᱦᱩᱭᱩᱜ ᱛᱟᱦᱮᱱ